ᱟᱵᱚ ᱫᱚᱠᱟᱱᱨᱮ ᱡᱟᱦᱟᱱᱟᱜ ᱜᱮᱵᱚᱱ ᱦᱟᱛᱟᱣᱟ ᱚᱱᱟ ᱫᱚ ᱠᱷᱩᱪᱨᱟᱹ ᱢᱟᱞ ᱦᱤᱥᱟᱹᱵ ᱛᱮᱜᱮ ᱞᱮᱠᱷᱟᱜᱼᱟ ᱟᱨ ᱫᱚᱠᱟᱱᱤ ᱠᱚ ᱡᱟᱦᱟᱸ ᱢᱟᱞ ᱠᱚ ᱟᱹᱜᱩᱭᱟ ᱩᱱᱠᱩ ᱫᱚ ᱯᱟᱹᱭᱠᱟᱹᱨᱤ ᱵᱟᱡᱟᱨ ᱠᱷᱚᱱ ᱠᱚ ᱟᱹᱜᱩᱭᱮᱫᱟ ᱚᱱᱟᱜᱮ ᱟᱵᱚ ᱴᱷᱮᱱ ᱵᱮᱹᱥᱤ ᱫᱟᱢ ᱛᱮᱠᱚ ᱟᱠᱷᱨᱤᱧ ᱮᱫᱟ ᱤᱱᱟᱹᱛᱮ ᱵᱩᱞᱩᱝ ᱥᱩᱱᱩᱢ ᱨᱮᱦᱚᱸ ᱫᱟᱢ ᱵᱟᱲᱛᱤᱜ ᱠᱟᱱᱟ ᱥᱮ ᱵᱚᱫᱚᱞ ᱠᱟᱱᱟ ᱚᱱᱠᱟᱜᱮ ᱥᱚᱯᱤᱝ ᱫᱚ ᱟᱵᱚ ᱫᱚ ᱚᱲᱟᱜ ᱠᱷᱚᱱ ᱜᱮ ᱚᱰᱟᱨ ᱠᱟᱛᱮ ᱵᱚᱱ ᱧᱟᱢ ᱮᱫᱟ ᱚᱲᱟᱜ ᱨᱮ ᱫᱩᱲᱩᱵ ᱠᱟᱛᱮᱜ ᱚᱰᱟᱨ ᱞᱮᱠᱷᱟᱱ ᱜᱮ ᱚᱲᱟᱜᱛᱮ ᱦᱮᱡ ᱟᱵᱚᱱ ᱠᱟᱱᱟ ᱚᱱᱟᱛᱮ ᱟᱹᱰᱤ ᱵᱚᱱ ᱥᱩᱠᱷᱟᱹᱞᱤ ᱟᱠᱟᱱᱟ ᱚᱠᱟ ᱛᱮᱦᱚᱸ ᱪᱟᱞᱟᱣ ᱵᱟᱝ ᱞᱟᱜᱟᱣ ᱟᱵᱚᱱ ᱠᱟᱱᱟ ᱚᱲᱟᱜ ᱨᱮ ᱫᱩᱲᱩᱵ ᱠᱟᱛᱮᱜ ᱥᱟᱱᱟᱢᱟᱜ ᱜᱮᱵᱚᱱ ᱧᱟᱢ ᱮᱫᱟ ᱚᱱᱟᱛᱮ ᱱᱚᱣᱟ ᱚᱱᱞᱟᱭᱤᱱ ᱥᱚᱯᱤᱝ ᱫᱚ ᱵᱷᱟᱜᱮ ᱜᱮᱭᱟ ᱢᱮᱱᱛᱤᱧ ᱢᱚᱱᱮ ᱟᱠᱟᱫᱟ ᱱᱚᱣᱟ ᱤᱫᱤ ᱠᱟᱛᱮᱜ ᱵᱷᱟᱜᱮ ᱥᱮ ᱵᱟᱹᱲᱤᱡ ᱫᱚ ᱢᱮᱱᱟᱜ ᱜᱮᱭᱟ ᱚᱱᱠᱟᱜᱮ ᱥᱚᱯᱤᱝ ᱠᱟᱛᱮᱜ ᱵᱚᱱ ᱧᱮᱞ ᱠᱟᱫᱟ ᱦᱚᱭᱛᱚ ᱡᱟᱦᱟᱸ ᱡᱤᱱᱤᱥ ᱟᱢᱮᱢ ᱚᱰᱟᱨ ᱟᱠᱟᱫᱟ ᱚᱱᱟ ᱦᱳᱭᱛᱳ ᱵᱟᱝ ᱵᱷᱟᱜᱮᱭᱟ ᱥᱮ ᱵᱟᱢ ᱠᱩᱥᱤᱭᱟᱜ ᱠᱟᱱᱟ ᱚᱱᱟ ᱠᱷᱮᱛᱨᱮ ᱨᱮ ᱯᱨᱚᱵᱞᱮᱢ ᱦᱩᱭ ᱫᱟᱲᱮᱭᱟᱜᱼᱟ ᱚᱱᱟᱛᱮ ᱚᱱᱟ ᱨᱮᱱᱟᱜ ᱫᱚ ᱵᱟᱹᱲᱤᱡ ᱫᱤᱠ ᱢᱤᱫᱴᱮᱱ ᱢᱮᱱᱟᱜ ᱟᱠᱟᱫ ᱜᱮᱭᱟ ᱠᱟᱨᱚᱱ ᱚᱸᱰᱮ ᱫᱚ ᱱᱟᱱᱟ ᱦᱩᱱᱟᱹᱨ ᱵᱟᱪᱷᱟᱣ ᱫᱚ ᱵᱟᱝ ᱜᱟᱱᱚᱜᱼᱟ ᱡᱟᱦᱟᱸ ᱦᱮᱡ ᱟᱢᱟ ᱚᱱᱟᱜᱮ ᱦᱟᱛᱟᱣ ᱦᱩᱭᱩᱜ ᱛᱟᱢᱟ